ᱟᱜᱟᱢ ᱠᱟᱞᱪᱟᱨ ᱞᱟᱹᱜᱤᱫ ᱴᱷᱟᱹᱣᱠᱟᱹ ᱠᱤᱪᱷᱩ ᱵᱤᱨᱤᱫ ᱞᱟᱹᱜᱤᱫ ᱛᱮ ᱞᱩᱜᱽᱲᱤᱡ ᱨᱮᱭᱟᱜ ᱡᱳᱜᱟᱲ ᱥᱟᱢᱟᱱ ᱠᱚᱫᱚ ᱟᱭᱢᱟ ᱢᱮᱱᱟᱜᱼᱟ ᱡᱮᱢᱚᱱ ᱟᱵᱚ ᱦᱚᱲ ᱠᱚ ᱢᱩᱫᱽᱨᱮ ᱥᱮ ᱥᱟᱱᱛᱟᱲ ᱵᱚᱭᱦᱟ ᱠᱚ ᱛᱟᱞᱟᱨᱮ ᱠᱟᱞᱪᱟᱨ ᱞᱮᱠᱟᱛᱮ ᱡᱟᱦᱟᱱᱟᱜ ᱠᱚ ᱢᱮᱱᱟᱜ ᱛᱟᱵᱚᱱᱟ ᱚᱱᱟ ᱠᱚ ᱢᱚᱫᱽᱫᱷᱮᱨᱮ ᱞᱩᱜᱽᱲᱤᱡ ᱨᱮᱭᱟᱜ ᱟᱹᱰᱤ ᱢᱟᱨᱟᱝ ᱢᱤᱫᱴᱤᱡ ᱫᱟᱣ ᱢᱮᱱᱟᱜᱼᱟ ᱟᱵᱚᱣᱟᱜ ᱥᱟᱢᱟ ᱥᱟᱯᱟᱯᱟᱜ ᱡᱟᱦᱟᱸ ᱠᱚ ᱢᱮᱱᱟᱜᱼᱟ ᱦᱚᱨᱚᱜ ᱵᱟᱸᱫᱮ ᱚᱱᱟ ᱢᱩᱫᱽᱨᱮ ᱞᱩᱜᱽᱲᱤᱡ ᱨᱮᱱ ᱫᱚ ᱟᱹᱰᱤ ᱢᱟᱨᱟᱝ ᱢᱤᱫᱴᱤᱡ ᱡᱟᱭᱜᱟ ᱥᱮ ᱩᱯᱨᱩᱢ ᱨᱮᱭᱟᱜ ᱢᱤᱫᱴᱤᱡ ᱦᱚᱨᱮ ᱫᱚᱦᱚᱭ ᱛᱟᱵᱳᱱᱟ ᱞᱟᱹᱜᱤᱫ ᱛᱮ ᱟᱵᱚ ᱠᱚ ᱵᱩᱡᱷᱟᱹᱣ ᱫᱟᱲᱮ ᱟᱵᱚᱱᱟ ᱡᱮ ᱟᱵᱚᱣᱟᱜ ᱦᱚᱨᱚᱜ ᱵᱟᱸᱫᱮ ᱞᱩᱜᱽᱲᱤᱡ ᱠᱚ ᱪᱮᱫ ᱞᱮᱠᱟ ᱵᱚᱱ ᱵᱮᱵᱚᱦᱟᱨᱫᱟ ᱚᱱᱟ ᱪᱮᱛᱟᱱ ᱨᱮ ᱟᱵᱚᱣᱟᱜ ᱩᱯᱨᱩᱢ ᱞᱮᱠᱷᱟᱜ ᱛᱟᱵᱳᱣᱟ